ᱥᱤ ᱯᱤ ᱮᱢ ᱯᱚᱸᱭᱛᱨᱤᱥ ᱵᱚᱪᱷᱚᱨ ᱨᱟᱡᱽ ᱟᱹᱨᱤ ᱠᱚ ᱪᱟᱞᱟᱣ ᱞᱮᱫᱟ ᱵᱟ ᱨᱮᱸᱜᱮᱪ ᱦᱚᱲ ᱟᱭᱢᱟ ᱦᱚᱲ ᱠᱚ ᱥᱟᱦᱟᱡᱡᱚ ᱞᱮᱫ ᱠᱚᱣᱟ ᱨᱟᱥᱛᱟ ᱜᱷᱟᱴ ᱠᱚ ᱠᱚ ᱛᱳᱭᱨᱤ ᱞᱮᱫ ᱛᱮ ᱡᱚᱛᱚ ᱦᱚᱲ ᱩᱱᱠᱩ ᱠᱚ ᱠᱩᱥᱤᱭᱟᱠᱚ ᱠᱟᱱ ᱛᱟᱦᱮᱫᱼᱟ ᱟᱨ ᱱᱩᱠᱩ ᱥᱟᱶ ᱤᱧ ᱧᱟᱯᱟᱢ ᱞᱮᱱᱠᱷᱟᱱ ᱫᱚ ᱤᱧ ᱫᱚ ᱢᱤᱫᱴᱮᱱ ᱜᱤᱧ ᱠᱩᱞᱤ ᱠᱮᱠᱚᱣᱟ ᱵᱷᱟᱨᱚᱛᱨᱮ ᱚᱞᱪᱤᱠᱤ ᱥᱠᱩᱞ ᱠᱚᱢ ᱜᱮᱛᱮ ᱵᱷᱟᱚᱨᱚᱛ ᱨᱮ ᱚᱞᱪᱤᱠᱤ ᱥᱠᱩᱞ ᱟᱭᱢᱟ ᱦᱩᱭ ᱞᱮᱱᱠᱷᱟᱱ ᱵᱷᱟᱹᱜᱤ ᱦᱩᱭᱩᱜᱼᱟ